ᱤᱧ ᱫᱚ ᱥᱟᱱᱟᱢ ᱞᱮᱠᱟᱱᱟᱜ ᱥᱮᱨᱮᱧ ᱜᱤᱧ ᱠᱩᱥᱤᱭᱟᱜᱼᱟ ᱚᱱᱟ ᱠᱚᱫᱚ ᱦᱩᱭᱩᱜ ᱠᱟᱱᱟ ᱥᱚᱨᱦᱟᱭ ᱥᱮᱨᱮᱧ ᱵᱟᱦᱟ ᱥᱮᱨᱮᱧ ᱰᱟᱦᱟᱨ ᱥᱮᱨᱮᱧ ᱟᱨᱚ ᱮᱢᱟᱱ ᱮᱢᱟᱱ ᱥᱮᱨᱮᱧ ᱠᱚ ᱚᱱᱟ ᱠᱚ ᱢᱩᱫᱽᱨᱮ ᱤᱧᱫᱚ ᱥᱚᱨᱦᱟᱭ ᱥᱮᱨᱮᱧ ᱜᱮ ᱡᱟᱹᱥᱛᱤ ᱫᱚᱧ ᱠᱩᱥᱤᱭᱟᱜ ᱥᱮ ᱪᱮᱫᱟᱜ ᱥᱮ ᱟᱵᱚ ᱥᱚᱨᱦᱟᱭ ᱯᱚᱨᱚᱵᱽ ᱡᱚᱦᱚᱜ ᱟᱠᱷᱲᱟ ᱨᱮ ᱡᱚᱠᱷᱚᱱ ᱵᱚᱱ ᱥᱮᱨᱮᱧᱟ ᱚᱱᱟ ᱥᱮᱨᱮᱧ ᱛᱟᱞᱟ ᱛᱮᱜᱮ ᱥᱟᱱᱟᱢᱟᱜᱼᱮ ᱵᱟᱲᱟᱭ ᱦᱚᱪᱚ ᱵᱚᱱᱟ ᱡᱮᱞᱮᱠᱟ ᱟᱵᱚ ᱚᱠᱟ ᱨᱮᱵᱚᱱ ᱡᱟᱱᱟᱢ ᱞᱮᱱᱟ ᱥᱮ ᱚᱠᱟ ᱨᱮᱵᱚᱱ ᱵᱩᱥᱟᱹᱲ ᱞᱮᱱᱟ ᱚᱱᱟ ᱦᱚᱸ ᱱᱚᱣᱟ ᱥᱮᱨᱮᱧ ᱛᱟᱞᱟᱛᱮ ᱵᱟᱲᱟᱭ ᱧᱟᱢ ᱦᱚᱪᱚ ᱵᱚᱱᱟ ᱟᱵᱚ ᱪᱮᱫᱠᱟ ᱠᱟᱛᱮᱜ ᱡᱚᱢᱟᱜ ᱵᱚᱱ ᱟᱨᱡᱟᱣᱮᱫ ᱠᱟᱱ ᱛᱟᱦᱮᱱᱟ ᱥᱮᱵᱚᱱ ᱡᱚᱢᱟᱜ ᱠᱚᱵᱚᱱ ᱡᱚᱢᱮᱫ ᱛᱟᱦᱮᱱᱟ ᱚᱱᱟ ᱦᱚᱸ ᱱᱚᱣᱟ ᱥᱮᱨᱮᱧ ᱛᱟᱞᱟ ᱛᱮᱜᱮ ᱵᱟᱲᱟᱭ ᱧᱟᱢ ᱦᱚᱪᱚᱭᱮᱫ ᱵᱚᱱ ᱛᱟᱦᱮᱱᱟ ᱟᱨ ᱟᱵᱚ ᱱᱚᱣᱟ ᱜᱷᱟᱨᱚᱸᱡᱽ ᱨᱮ ᱵᱩᱜᱤᱼᱵᱟᱹᱲᱤᱡ ᱠᱚ ᱡᱟᱦᱟᱸ ᱠᱚ ᱦᱩᱭᱩᱜ ᱠᱟᱱ ᱛᱟᱦᱮᱱᱟ ᱚᱱᱟ ᱦᱚᱸ ᱱᱚᱣᱟ ᱥᱮᱨᱮᱧ ᱛᱟᱞᱟ ᱨᱮᱜᱮ ᱵᱟᱲᱟᱭ ᱧᱟᱢ ᱦᱚᱪᱚᱭᱮᱫ ᱵᱚᱱ ᱠᱟᱱ ᱛᱟᱦᱮᱱᱟ